ᱠᱩᱲᱤ ᱡᱟᱱᱩᱣᱟᱨᱤ ᱫᱩ ᱦᱟᱡᱟᱨ ᱟᱴᱷᱟᱨᱚ ᱛᱤᱨᱤᱥᱮ ᱡᱩᱞᱟᱭ ᱫᱩ ᱦᱟᱡᱟᱨ ᱥᱟᱛ ᱪᱷᱟᱵᱵᱤᱥᱮ ᱡᱩᱱ ᱫᱩ ᱦᱟᱡᱟᱨ ᱪᱟᱨ ᱥᱟᱛᱮᱭ ᱢᱮ ᱫᱩ ᱦᱟᱡᱟᱨ ᱯᱟᱸᱪ ᱟᱴᱮᱭ ᱟᱜᱚᱥᱴ ᱫᱩ ᱦᱟᱡᱟᱨ ᱪᱚᱵᱵᱤᱥ